ᱟᱹᱰᱤ ᱞᱮᱠᱟᱱ ᱫᱟᱨᱮ ᱱᱟᱹᱲᱤ ᱠᱚᱜᱮ ᱢᱮᱱᱟᱜᱼᱟ ᱡᱟᱦᱟᱸ ᱠᱚᱫᱚ ᱩᱛᱩ ᱠᱟᱛᱮᱜ ᱦᱚᱸᱵᱚᱱ ᱡᱚᱢ ᱜᱮᱭᱟ ᱡᱮᱞᱮᱠᱟ ᱦᱚᱛᱚᱫ ᱠᱚᱸᱰᱷᱟ ᱯᱩᱨᱟᱹᱭ ᱥᱟᱝ ᱜᱷᱟᱝᱜᱽᱨᱟ ᱠᱩᱱᱫᱽᱨᱤ ᱟᱨᱚ ᱟᱭᱢᱟ ᱟᱭᱢᱟᱜᱮ ᱢᱮᱱᱟᱜᱼᱟ